ᱦᱮᱸ ᱟᱞᱮᱫᱚ ᱱᱚᱜᱼᱚᱭ ᱥᱮᱨᱢᱟ ᱵᱷᱚᱨᱥᱟ ᱜᱮ ᱚᱱᱮᱫᱚ ᱚᱱᱮᱠᱚ ᱢᱮᱱᱟ ᱪᱟᱸᱫᱳ ᱵᱚᱸᱜᱟ ᱥᱮᱨᱢᱟ ᱨᱮᱱ ᱪᱟᱸᱫᱚ ᱵᱟᱵᱟᱭ ᱫᱟᱜ ᱞᱮᱠᱷᱟᱡ ᱫᱚ ᱦᱩᱭᱩᱜᱼᱟ ᱟᱨ ᱵᱟᱝᱠᱷᱟᱡ ᱫᱚ ᱵᱟᱝ ᱦᱩᱭᱩᱜᱼᱟ ᱱᱚᱣᱟ ᱫᱚ ᱟᱞᱮᱥᱮᱫ ᱫᱚ ᱱᱚᱜᱼᱚᱭ ᱫᱟᱜ ᱵᱮᱜᱚᱨᱛᱮ ᱪᱟᱥ ᱫᱚ ᱵᱟᱝ ᱦᱩᱭᱩᱜᱼᱟ ᱫᱟᱜ ᱵᱷᱚᱨᱥᱟ ᱠᱟᱱ ᱜᱮᱭᱟᱞᱮ ᱟᱨ ᱱᱚᱜᱼᱚᱭ ᱦᱩᱲᱩ ᱠᱚᱞᱮ ᱟᱯᱷᱚᱨᱟ ᱠᱷᱮᱛ ᱨᱮ ᱱᱚᱜᱼᱚᱭ ᱥᱤ ᱞᱟᱹ ᱦᱩᱫ ᱠᱟᱛᱮᱫ ᱵᱟᱛᱟᱨ ᱨᱮ ᱚᱱᱟᱦᱚᱸ ᱵᱟᱛᱟᱨ ᱞᱮᱱ ᱠᱷᱟᱱ ᱞᱮ ᱟᱯᱷᱚᱨ ᱫᱟᱲᱮᱭᱟᱜᱼᱟ ᱟᱨ ᱵᱟᱠᱷᱟᱡ ᱫᱚ ᱵᱤᱱᱟᱹ ᱵᱟᱛᱟᱨ ᱨᱮᱫᱚ ᱵᱟᱝᱞᱮ ᱟᱯᱷᱚᱨ ᱫᱟᱲᱮᱭᱟᱜᱼᱟ ᱟᱹᱰᱤ ᱠᱚᱥᱴᱚ ᱠᱟᱛᱮᱫ ᱜᱮ ᱱᱚᱜᱼᱚᱭ ᱪᱟᱥ ᱵᱚᱞᱮ ᱦᱩᱭᱩᱜ ᱠᱟᱱᱟ ᱟᱨ ᱱᱚᱜᱼᱚᱭ ᱵᱟᱝ ᱦᱩᱲᱩᱜᱛᱮ ᱵᱚᱪᱷᱚᱨ ᱨᱮ ᱢᱤᱫ ᱫᱷᱟᱣ ᱜᱮ ᱪᱟᱥ ᱦᱩᱭᱩᱜ ᱠᱟᱱᱛᱮ ᱱᱚᱜᱼᱚᱭ ᱩᱱᱟᱹᱜ ᱟᱸᱴ ᱵᱟᱝ ᱦᱩᱲᱩᱜ ᱠᱟᱱᱟ ᱫᱟᱜ ᱠᱷᱟᱡ ᱫᱟᱜ ᱠᱮᱫᱟ ᱵᱟᱝᱠᱷᱟᱡ ᱵᱟᱝ ᱟᱹᱰᱤ ᱢᱩᱥᱠᱤᱞ ᱮᱢ ᱟᱹᱭᱠᱟᱹᱣ ᱠᱮᱭᱟ ᱟᱨ ᱠᱚᱥᱴᱚ ᱱᱚᱜᱼᱚᱭ ᱟᱫᱚᱢ ᱦᱚᱲᱫᱚ ᱵᱟᱝ ᱦᱩᱭᱩᱜ ᱠᱟᱱᱛᱮ ᱵᱟᱝᱜᱟᱞ ᱥᱮᱫ ᱠᱟᱹᱢᱤ ᱠᱚ ᱪᱟᱞᱟᱜ ᱠᱟᱱᱟ ᱚᱱᱛᱮ ᱠᱷᱚᱡ ᱠᱚ ᱦᱤᱡᱩᱜ ᱠᱟᱱᱟ ᱡᱟᱜᱮᱠᱚ ᱯᱚᱭᱥᱟ ᱟᱹᱜᱩᱭᱟ ᱚᱠᱚᱭ ᱫᱚ ᱵᱤᱫᱮᱥ ᱩᱰᱩᱠᱚᱜ ᱠᱟᱱᱟ ᱛᱟᱹᱢᱤᱞᱱᱟᱹᱰᱩ ᱤᱭᱟᱹ ᱵᱳᱢᱵᱟᱭ ᱥᱮᱫ ᱚᱱᱛᱮ ᱠᱷᱚᱡ ᱡᱟ ᱜᱮᱠᱚ ᱯᱚᱭᱥᱟ ᱟᱹᱜᱩᱭᱟ ᱤᱱᱟᱹ ᱠᱚ ᱯᱚᱭᱥᱟ ᱟᱹᱜᱩᱭᱟ ᱟᱨ

ᱫᱟᱜ ᱞᱮᱠᱷᱟᱡ ᱫᱚ ᱜᱟᱹᱪᱷᱤ ᱠᱚ ᱡᱟᱱᱟᱢ ᱠᱚᱜᱼᱟ ᱱᱚᱜᱼᱚᱭ ᱞᱮ ᱟᱯᱷᱚᱨ ᱵᱟᱲᱟ ᱠᱟᱫᱟ ᱱᱮᱥ ᱢᱟ ᱵᱟᱝ ᱦᱩᱭᱩᱜ ᱠᱟᱱ ᱚᱱᱮ ᱚᱱᱠᱟ ᱦᱚᱸ ᱟᱹᱰᱤ ᱢᱩᱥᱠᱤᱞ ᱟᱨ ᱱᱤᱛᱚᱜ ᱢᱟ ᱛᱤᱭᱳᱜᱚᱜ ᱠᱟᱱ ᱦᱮᱸ ᱦᱮᱸ ᱚᱱᱠᱟᱜᱮ ᱦᱮᱸ ᱢᱟ ᱛᱚᱵᱮ